ᱤᱧ ᱤᱧᱨᱮᱱ ᱜᱟᱛᱮ ᱠᱩᱲᱤ ᱨᱚᱛᱱᱟ ᱩᱱᱤᱭᱟᱜ ᱡᱟᱱᱟᱢ ᱢᱟᱦᱟᱨᱮ ᱤᱧ ᱯᱟᱴᱷ ᱨᱮᱱᱟᱜ ᱢᱤᱫᱴᱮᱱ ᱯᱩᱛᱩᱞᱤᱧ ᱮᱢᱟ ᱟᱫᱮ ᱛᱟᱦᱮᱱᱟ ᱡᱟᱦᱟᱸᱭ ᱫᱚ ᱩᱱᱤ ᱟᱹᱰᱤᱭᱮ ᱠᱩᱥᱤᱭᱟᱫᱮ ᱛᱟᱦᱮᱱᱟ ᱟᱨ ᱢᱤᱫᱴᱮᱱ ᱪᱤᱴᱷᱤ ᱦᱚᱸᱧ ᱵᱮᱱᱟᱣ ᱟᱫᱮ ᱛᱟᱦᱮᱱᱟ ᱡᱟᱱᱟᱢ ᱢᱟᱦᱟᱨᱮ ᱚᱱᱟᱦᱚᱸ ᱟᱹᱰᱤᱵᱮᱥ ᱦᱩᱭᱞᱮᱱ ᱛᱟᱦᱮᱱᱟ ᱚᱱᱟᱦᱚᱸ ᱟᱹᱰᱤᱭᱮ ᱠᱩᱥᱤᱭᱟᱜ ᱛᱟᱦᱮᱱ ᱤᱧ ᱯᱟᱴᱷ ᱨᱮᱱᱟᱜ ᱵᱮᱜᱽ ᱯᱟᱴᱷ ᱨᱮᱱ ᱯᱩᱛᱩᱞ ᱵᱮᱱᱟᱣ ᱟᱹᱰᱤᱧ ᱠᱩᱥᱤᱭᱟᱜᱼᱟ ᱪᱮᱫᱟᱜ ᱥᱮ ᱚᱱᱟᱫᱚ ᱟᱹᱰᱤ ᱥᱩᱵᱤᱫᱷᱟ ᱛᱮ ᱵᱮᱱᱟᱣ ᱜᱚᱫᱚᱜᱼᱟ ᱚᱱᱟᱛᱮ ᱯᱟᱴᱷ ᱨᱮᱱᱟᱜ ᱵᱮᱜᱽ ᱯᱩᱛᱩᱞ ᱵᱮᱱᱟᱣᱤᱧ ᱠᱩᱥᱤᱭᱟᱜᱼᱟ